ᱟᱞᱮ ᱤᱥᱠᱩᱞ ᱠᱷᱚᱱᱟᱜ ᱥᱟᱸᱜᱷᱟᱨ ᱛᱮᱠᱚ ᱤᱫᱤ ᱞᱮᱫ ᱞᱮᱭᱟ ᱫᱤᱜᱷᱟ ᱛᱚ ᱵᱟᱥ ᱛᱮᱜᱮ ᱞᱮ ᱪᱟᱞᱟ ᱞᱮᱱᱟ ᱟᱢᱫᱟᱥᱛᱮ ᱜᱟᱛᱮ ᱞᱮ ᱛᱟᱦᱮᱸᱞᱮᱱᱟ ᱪᱟᱞᱟᱣ ᱨᱮᱫᱚ ᱚᱱᱠᱟᱱ ᱚᱥᱩᱵᱤᱫᱟ ᱫᱚ ᱵᱟᱝ ᱦᱩᱭ ᱠᱟᱱᱟ ᱛᱚ ᱪᱟᱞᱟᱣ ᱮᱱᱟ ᱞᱮ ᱧᱮᱞ ᱠᱮᱫᱟ ᱞᱮ ᱟᱹᱫᱷᱨᱟᱹ ᱜᱟᱛᱮ ᱜᱮᱞᱮ ᱪᱟᱞᱟᱣ ᱞᱮᱱᱟ ᱫᱩᱲᱩᱵᱟᱜ ᱠᱚ ᱫᱚ ᱩᱱᱟᱹᱴᱟᱜ ᱫᱚ ᱵᱟᱝ ᱞᱮ ᱠᱩᱞᱟᱹᱜ ᱠᱟᱱ ᱛᱟᱦᱮᱸᱜᱼᱟ ᱨᱚᱱ ᱪᱟᱞᱟᱜ ᱨᱮᱭᱟᱜ ᱨᱟᱹᱥᱠᱟᱹ ᱫᱚ ᱡᱷᱚᱛᱚ ᱦᱚᱲᱟᱜ ᱜᱮ ᱛᱟᱦᱮᱸ ᱞᱮᱱᱟ ᱛᱚ ᱚᱱᱠᱟ ᱜᱮ ᱚᱱᱟ ᱯᱟᱹᱨᱤ ᱟᱥᱚᱨ ᱨᱮ ᱫᱩᱲᱩᱵ ᱠᱟᱛᱮᱜ ᱞᱮ ᱪᱟᱞᱟᱣ ᱮᱱᱟ ᱟᱫᱚ ᱦᱤᱡᱩᱜ ᱚᱠᱛᱚ ᱫᱚ ᱟᱞᱮᱭᱤᱡ ᱡᱟᱦᱟᱭ ᱵᱨᱟᱭᱵᱷᱚᱨ ᱮ ᱛᱟᱦᱮᱸ ᱞᱮᱱᱟ ᱟᱹᱰᱤ ᱴᱟᱜ ᱜᱮᱭ ᱵᱩᱞ ᱞᱮᱱᱟᱭ ᱢᱟᱛᱟᱞ ᱞᱮᱱ ᱛᱟᱦᱮᱸᱜ ᱟᱭ ᱛᱟᱦᱞᱮ ᱚᱱᱠᱟ ᱠᱟᱛᱮᱜ ᱦᱤᱡᱩᱜ ᱚᱠᱛᱚ ᱫᱚ ᱴᱷᱤᱠ ᱢᱚᱛᱚ ᱜᱟᱹᱰᱤ ᱵᱟᱝ ᱮ ᱟᱹᱜᱩ ᱫᱟᱲᱮᱭᱟᱜ ᱠᱟᱱ ᱛᱟᱦᱮᱸᱜᱼᱟ ᱛᱟᱦᱚᱞᱮ ᱨᱟᱥᱛᱟ ᱨᱮ ᱟᱵᱟᱨ ᱠᱷᱩᱵᱮ ᱫᱷᱟᱠᱟ ᱠᱷᱟᱱᱟ ᱠᱷᱚᱭ ᱵᱷᱚᱲᱟ ᱠᱚᱭ ᱤᱭᱟᱹ ᱤᱫᱤᱭᱮᱫ ᱛᱦᱟᱮᱸᱜᱼᱟ ᱚᱸᱰᱮ ᱫᱚ ᱵᱨᱮᱠ ᱠᱚ ᱵᱟᱭ ᱪᱟᱞᱚᱭᱮᱫ ᱛᱟᱦᱸᱮᱜᱼᱟ ᱵᱷᱟᱜᱮ ᱪᱮᱦᱨᱟ ᱞᱟᱜᱟ ᱫᱚ ᱵᱟᱭ ᱫᱟᱲᱮᱭᱟᱜ ᱠᱟᱱ ᱛᱟᱦᱮᱸᱜᱼᱟ ᱚᱱᱠᱟ ᱠᱟᱛᱮ ᱯᱟᱢ ᱞᱮ ᱦᱮᱡ ᱮᱱᱟ ᱥᱩᱱᱩᱢ ᱞᱮ ᱵᱷᱚᱨᱟᱣᱮᱜᱼᱟ ᱛᱟᱦᱚᱞᱮ ᱚᱸᱰᱮ ᱮᱛᱚᱴᱟ ᱦᱚᱸ ᱵᱷᱤᱲ ᱛᱟᱦᱮᱸ ᱞᱮᱱᱟ ᱡᱮ ᱫᱩᱲᱩᱵ ᱨᱮᱦᱚᱸ ᱥᱚᱥᱛᱤᱠᱚᱨ ᱵᱩᱡᱷᱟᱹᱜ ᱠᱟᱱ ᱛᱟᱦᱮᱸᱜᱼᱟ ᱟᱨ ᱡᱟᱱᱟᱞᱟ ᱠᱚᱦᱚᱸ ᱢᱮᱱᱟᱜ ᱨᱮᱦᱚᱸ ᱵᱷᱟᱜᱮ ᱴᱷᱤᱠ ᱵᱷᱟᱜᱮ ᱞᱮᱠᱟ ᱜᱮ ᱵᱟᱝ ᱟᱹᱭᱠᱟᱹᱜ ᱠᱟᱱ ᱛᱟᱦᱮᱜᱼᱟ ᱟᱹᱰᱤ ᱠᱚᱥᱴᱚᱠᱚᱨ ᱵᱩᱡᱷᱟᱹᱜ ᱠᱟᱱ ᱛᱟᱦᱮᱸᱜᱼᱟ ᱠᱷᱩᱵᱜᱮ ᱵᱷᱤᱲ ᱛᱟᱦᱮᱞᱮᱱᱟ ᱚᱱᱠᱟ ᱠᱟᱛᱮ ᱥᱩᱱᱩᱢ ᱠᱚ ᱞᱮ ᱦᱟᱛᱟᱣ ᱠᱮᱫ ᱛᱮ ᱟᱫᱚ ᱡᱚᱦᱚᱱ ᱨᱩᱣᱟᱹᱲ ᱠᱟᱱ ᱨᱮᱦᱚᱸᱞᱮ ᱴᱷᱤᱠ ᱴᱷᱟᱠ ᱥᱚᱢᱚᱭ ᱠᱚᱨᱮ ᱫᱚ ᱵᱟᱝ ᱞᱮ ᱨᱩᱣᱟᱹᱲ ᱦᱚᱫ ᱫᱟᱲᱮᱭᱟᱜ ᱛᱟᱦᱮᱜᱼᱟ ᱵᱟᱹᱭ ᱵᱟᱹᱭ ᱛᱮ ᱜᱮ ᱟᱫᱚ ᱚᱲᱟᱜ ᱛᱮᱞᱮ ᱦᱮᱡ ᱱᱟ ᱚᱱᱠᱟ ᱠᱟᱛᱮᱫ ᱜᱮ ᱟᱞᱮᱭᱟᱜ ᱰᱟᱭᱵᱷᱟᱨ ᱮ ᱟᱹᱜᱩ ᱠᱮᱫ ᱞᱮᱭᱟ